ᱱᱚᱶᱟ ᱥᱳᱨ ᱥᱳᱯᱳᱨ ᱨᱮ ᱠᱚᱢᱯᱤᱭᱩᱴᱟᱨ ᱠᱳᱨᱥ ᱟᱨ ᱠᱳᱪᱤᱝ ᱠᱳᱪᱤᱝ ᱥᱮᱱᱴᱟᱨ ᱟᱨ ᱱᱟᱨᱥᱤᱝ ᱴᱨᱮᱱᱤᱝ ᱦᱚᱸ ᱵᱳᱞᱯᱩᱨ ᱨᱮᱜᱮ ᱦᱳᱭᱳᱜᱼᱟ ᱟᱨ ᱥᱠᱩᱞ ᱠᱚᱞᱮᱡᱽ ᱦᱚᱸ ᱱᱚᱶᱟ ᱵᱳᱞᱯᱩᱨ ᱨᱮᱜᱮ ᱪᱟᱞᱟᱜ ᱦᱳᱭᱳᱜᱼᱟ